ᱱᱟᱦᱟᱜ ᱦᱟᱞᱚᱛ ᱨᱮ ᱟᱨᱦᱚᱸ ᱵᱟᱹᱲᱛᱤ ᱦᱚᱲ ᱴᱷᱮᱱ ᱰᱷᱟᱹᱨᱣᱟᱹᱜ ᱮᱢ ᱥᱮᱴᱮᱨ ᱞᱟᱹᱜᱤᱫ ᱛᱮ ᱱᱤᱭᱟᱹ ᱵᱤᱜᱽᱜᱟᱱ ᱥᱮ ᱥᱟᱬᱮᱥᱤᱭᱟᱹ ᱟᱭᱢᱟ ᱠᱤᱪᱷᱩ ᱟᱵᱚ ᱴᱷᱮᱱ ᱠᱚ ᱥᱟᱢᱟᱝ ᱠᱮᱫᱟ ᱱᱤᱛᱳᱜ ᱠᱚᱢ ᱥᱩᱢᱟᱹᱭ ᱨᱮ ᱟᱹᱰᱤ ᱛᱟᱲᱟᱛᱟᱹᱲᱤ ᱠᱷᱚᱵᱽᱨᱟ ᱠᱷᱚᱵᱚᱨ ᱥᱮ ᱡᱮᱠᱳᱱᱳ ᱵᱤᱥᱚᱭ ᱵᱟᱲᱟᱭ ᱧᱟᱢ ᱞᱟᱹᱜᱤᱫ ᱛᱮ ᱥᱮ ᱮᱠᱫᱚᱢᱮ ᱥᱮᱴᱮᱨᱟᱠᱟᱫᱟ ᱚᱱᱟ ᱠᱚᱫᱚ ᱡᱮᱢᱚᱱ ᱧᱟᱢᱚᱜᱼᱟ ᱴᱤᱵᱷᱤ ᱯᱷᱮᱹᱥᱵᱩᱠ ᱚᱣᱟᱴᱥᱚᱯ ᱱᱚᱝᱠᱟᱱᱟᱜ ᱛᱟᱞᱟᱛᱮ ᱟᱹᱰᱤ ᱩᱥᱟᱹᱨᱟ ᱡᱮᱠᱳᱱᱳ ᱵᱤᱥᱚᱭ ᱨᱮ ᱮᱢ ᱜᱚᱫ ᱟᱵᱚ ᱵᱚ ᱧᱟᱢᱟ